ᱱᱚᱜᱼᱚᱭ ᱱᱚᱣᱟ ᱯᱨᱤᱛᱷᱤᱵᱤ ᱨᱮ ᱟᱹᱰᱤᱜᱟᱱ ᱦᱚᱲ ᱥᱮ ᱢᱟᱱᱣᱟ ᱢᱮᱱᱟᱜ ᱞᱮᱭᱟ ᱚᱱᱠᱟᱜᱮ ᱢᱚᱝᱜᱚᱞᱜᱨᱚᱦᱚᱸ ᱨᱮᱦᱚᱸ ᱱᱚᱝᱠᱟᱜᱮ ᱦᱚᱲ ᱢᱮᱱᱟᱜ ᱠᱚᱣᱟ ᱡᱮ ᱟᱞᱮᱞᱮ ᱵᱟᱲᱟᱭ ᱠᱟᱱ ᱛᱟᱦᱮᱱᱟ ᱱᱚᱣᱟ ᱯᱨᱤᱛᱷᱤᱵᱤ ᱢᱚᱛᱚ ᱨᱮᱜᱮ ᱡᱟᱹᱱᱤᱡ ᱦᱚᱲ ᱢᱮᱱᱟᱜ ᱞᱮᱭᱟ ᱚᱱᱟᱛᱮ ᱱᱤᱛᱚᱝ ᱫᱚ ᱟᱞᱮ ᱦᱚᱸᱞᱮ ᱵᱟᱲᱟᱭ ᱧᱟᱢ ᱠᱮᱫᱟ ᱢᱚᱝᱜᱚᱞ ᱜᱨᱚᱦᱚ ᱨᱮᱦᱚᱸ ᱦᱚᱲ ᱢᱮᱱᱟᱜ ᱠᱚᱣᱟ ᱪᱮᱫᱟᱜ ᱮᱱᱛᱮᱫ ᱟᱞᱮᱨᱮᱱ ᱵᱤᱜᱽᱜᱟᱱᱤᱠ ᱠᱚ ᱪᱟᱞᱟᱣ ᱦᱤᱡᱩᱜ ᱠᱟᱱᱟ ᱥᱮᱠᱚ ᱯᱷᱳᱴᱳᱭᱫᱟ ᱥᱮᱠᱚ ᱦᱮᱡ ᱠᱟᱛᱮᱫ ᱠᱚ ᱞᱟᱹᱭᱟᱞᱮ ᱠᱟᱱᱟ ᱩᱱᱠᱩ ᱦᱚᱸ ᱱᱚᱝᱠᱟ ᱟᱵᱚ ᱯᱨᱤᱛᱷᱤᱵᱤ ᱨᱮ ᱞᱮᱠᱟᱜᱮ ᱪᱟᱥᱚᱜ ᱵᱟᱥᱚᱜ ᱠᱟᱱᱟ ᱠᱚ ᱥᱮ ᱫᱟᱨᱮᱼᱱᱟᱹᱲᱤ ᱚᱱᱠᱟᱜᱮ ᱫᱟᱜ ᱠᱚ ᱢᱮᱱᱟᱜᱼᱟ ᱥᱮ ᱟᱵᱚ ᱦᱚᱲ ᱞᱮᱠᱟ ᱦᱚᱨᱚᱜ ᱵᱟᱸᱫᱮ ᱡᱚᱛᱚᱜᱮ ᱩᱱᱠᱩᱣᱟᱜ ᱦᱚᱸ ᱢᱮᱱᱟᱜᱼᱟ ᱪᱮᱫᱟᱜ ᱮᱱᱛᱮᱫ ᱟᱫᱚ ᱚᱱᱟ ᱤᱭᱟᱹᱛᱮ ᱢᱚᱝᱜᱚᱞ ᱜᱨᱚᱦᱚ ᱠᱷᱚᱡ ᱠᱚ ᱦᱮᱡ ᱠᱟᱛᱮᱫ ᱠᱚ ᱞᱟᱹᱭ ᱟᱞᱮ ᱠᱟᱱᱛᱮ ᱥᱮᱠᱚ ᱯᱷᱳᱴᱳ ᱟᱹᱜᱩᱭᱮᱫ ᱛᱮ ᱟᱞᱮᱦᱚᱸ ᱟᱹᱰᱤ ᱠᱩᱥᱤ ᱟᱹᱰᱤ ᱨᱟᱹᱥᱠᱟᱹ ᱟᱹᱰᱤ ᱜᱚᱨᱚᱵᱽ ᱜᱮᱞᱮ ᱵᱩᱡᱷᱟᱹᱣᱫᱟ ᱚᱱᱟᱛᱮ ᱟᱹᱰᱤ ᱨᱟᱹᱥᱠᱟᱹ ᱟᱹᱰᱤ ᱥᱟᱨᱦᱟᱣ ᱞᱮ ᱟᱹᱭᱠᱟᱹᱣᱫᱟ